ᱦᱮᱞᱳ ᱦᱮᱸ ᱢᱟᱪᱮᱛᱟᱹᱱᱤ ᱡᱚᱦᱟᱨ ᱜᱮ ᱤᱧᱫᱚ ᱥᱟᱣᱨᱤ ᱞᱟᱹᱭᱮᱜᱼᱟ ᱥᱟᱣᱨᱤ ᱥᱚᱨᱮᱱ ᱦᱳᱭ ᱡᱟᱦᱟᱱᱟᱜ ᱠᱷᱚᱵᱚᱨ ᱫᱚ ᱵᱟᱝᱜᱮ ᱤᱭᱟᱹ ᱪᱮᱫ ᱠᱚ ᱢᱮᱱᱟ ᱤᱧᱟᱹᱜ ᱠᱞᱟᱥ ᱜᱮ ᱛᱤᱥ ᱛᱤᱥ ᱦᱮᱱᱟᱜᱼᱟ ᱤᱱᱟᱹᱜ ᱢᱚᱛᱞᱚᱵ ᱪᱮᱫ ᱤᱧᱟᱹᱜ ᱮᱱᱮᱡ ᱠᱞᱟᱥ ᱛᱤᱧ ᱛᱤᱥ ᱛᱤᱥ ᱦᱮᱱᱟᱜᱼᱟ ᱟᱨ ᱥᱮᱨᱮᱧ ᱠᱞᱟᱥ ᱚᱠᱟ ᱚᱠᱟ ᱫᱤᱱ ᱦᱟᱛᱟᱭᱮᱜᱼᱟᱢ ᱚᱸᱻ ᱦᱳᱭ ᱟᱫᱚ ᱮᱱᱮᱡ ᱫᱚ ᱚᱠᱟᱴᱟᱜ ᱮᱱᱮᱡ ᱦᱟᱸᱜ ᱥᱚᱨᱦᱟᱭ ᱮᱱᱮᱡ ᱦᱳᱭ ᱮᱱ ᱨᱮᱦᱚᱸ ᱛᱤᱱᱟᱹᱜ ᱴᱟᱲᱟᱝ ᱠᱚᱛᱮ ᱪᱟᱞᱟᱜ ᱟᱹᱧ ᱦᱳᱭ ᱥᱮᱛᱳᱝᱟ ᱥᱚᱠᱛᱚᱭ ᱥᱮᱛᱳᱝ ᱮ ᱟᱨ ᱟᱹᱭᱩᱵ ᱞᱮᱱᱠᱷᱟᱱ ᱫᱟᱜ ᱦᱤᱡᱩᱜᱼᱟ ᱦᱳᱭ ᱦᱳᱭ ᱟᱨ ᱦᱳᱭ ᱛᱚ ᱟᱨ ᱩᱥᱟᱹᱨᱟᱧ ᱠᱞᱟᱥᱟ ᱚᱠᱟ ᱦᱤᱞᱳᱜ ᱦᱮᱸ ᱤᱧᱫᱚ ᱦᱳᱭ ᱚᱱᱟ ᱮᱱᱮᱡ ᱜᱮ ᱦᱮᱸ ᱞᱟᱹᱭ ᱢᱮ ᱮᱱᱮᱡ ᱢᱟᱲᱟᱝ ᱜᱮᱧ ᱪᱮᱫᱚᱜᱼᱟ ᱦᱮᱸ ᱛᱟᱨᱟᱥᱤᱧ ᱮᱱ ᱨᱮᱦᱚᱸ ᱛᱤᱱᱟᱹᱜ ᱴᱟᱲᱟᱝ ᱛᱤᱧ ᱥᱮᱴᱮᱨᱚᱜᱼᱟ ᱯᱳᱱ ᱴᱟᱲᱟᱝ ᱦᱚᱸ ᱥᱮᱴᱮᱨ ᱫᱟᱲᱮᱭᱟᱜ ᱟᱹᱧ ᱦᱳᱭ ᱦᱳᱭ ᱦᱮᱸ ᱥᱚᱠᱛᱚ ᱜᱮ ᱥᱮᱛᱳᱝ ᱮᱜᱼᱟ ᱦᱚᱜᱼᱚᱸᱭ ᱦᱳᱭ ᱟᱨ ᱰᱨᱳᱣᱤᱱᱜ ᱠᱞᱟᱥ ᱫᱚ ᱚᱸᱻ ᱦᱚᱸ ᱦᱳᱭ ᱛᱚ ᱯᱩᱱ ᱴᱟᱲᱟᱝ ᱦᱳᱭ ᱚᱱᱟ ᱠᱚᱧ ᱤᱫᱤ ᱛᱟᱨᱟᱭᱟ ᱦᱳᱭ ᱦᱳᱭ ᱵᱟᱹᱧ ᱦᱤᱲᱤᱧᱟ ᱤᱫᱤ ᱛᱟᱨᱟᱭᱟᱹᱧ ᱚᱱᱟ ᱠᱚ ᱦᱳᱭ ᱛᱚᱵᱮ ᱚᱱᱟ ᱠᱚᱫᱚ ᱵᱩᱡᱷᱟᱹᱣ ᱫᱚᱧ ᱵᱩᱡᱷᱟᱹᱣ ᱠᱟᱜ ᱜᱮᱭᱟ ᱚᱱᱟ ᱪᱮᱫ ᱠᱚ ᱢᱮᱱᱟ ᱟᱨ ᱥᱮᱨᱮᱧ ᱢᱟ ᱚᱠᱟ ᱥᱮᱨᱮᱧ ᱮᱢ ᱞᱟᱹᱭ ᱤᱧᱟᱹ ᱪᱮᱫ ᱪᱮᱫ ᱵᱟᱦᱟ ᱥᱮᱨᱮᱧ ᱚᱸᱻ ᱦᱳᱭ ᱠᱚᱣᱟ ᱦᱮᱸ ᱦᱳᱭ ᱟᱨ ᱮᱱᱮᱡ ᱫᱚ ᱦᱟᱸᱜ ᱵᱟᱦᱟ ᱮᱱᱮᱡ ᱜᱮ ᱦᱳᱭ ᱛᱚ ᱦᱳᱭ ᱛᱚᱵᱮ ᱪᱟᱞᱟᱜ ᱟᱹᱧ ᱦᱟᱸᱜ ᱛᱚᱵᱮ ᱦᱳᱭ ᱵᱟᱹᱧ ᱦᱤᱲᱤᱧᱟ ᱤᱫᱤ ᱛᱟᱨᱟᱭᱟᱹᱧ ᱦᱟᱸᱜ ᱡᱚᱛᱚᱱᱟᱜ ᱥᱟᱯᱟᱯ ᱥᱟᱶᱨᱮ ᱤᱫᱤ ᱛᱚᱨᱟᱭᱟᱹᱧ ᱦᱟᱸᱜ ᱚᱱᱟ ᱠᱚᱦᱚᱸ ᱠᱤᱨᱤᱧᱟ ᱛᱚᱵᱮ ᱦᱟᱸᱜ ᱦᱳᱭ ᱩᱭᱦᱟᱹᱨ ᱠᱮᱜ ᱟᱹᱧ ᱪᱟᱞᱟᱜ ᱟᱹᱧ ᱦᱟᱸᱜ ᱟᱬᱜᱟᱛ ᱛᱮ ᱟᱫᱚ ᱡᱷᱟᱹᱞ ᱦᱚᱸ ᱡᱷᱟᱹᱞ ᱜᱮᱫᱚ ᱦᱮᱸ ᱥᱟᱭᱠᱮᱞ ᱛᱮᱜᱮᱧ ᱪᱟᱞᱟᱜᱼᱟ ᱦᱟᱸᱜ ᱦᱳᱭ ᱤᱱᱟᱹᱜ ᱛᱮᱜᱮ ᱱᱟᱜ ᱤᱧ ᱥᱮᱴᱮᱨᱚᱜᱼᱟ ᱦᱳᱭ ᱵᱟᱹᱧ ᱦᱤᱲᱤᱧᱟ ᱥᱟᱨᱟᱠᱷᱚᱱ ᱛᱮᱛᱟᱝ ᱠᱟᱱᱟ ᱫᱟᱜ ᱜᱮ ᱦᱮᱸ ᱵᱩᱡᱷᱟᱹᱣ ᱠᱮᱜ ᱟᱹᱧ ᱛᱚᱵᱮ ᱩᱱᱟᱹᱜ ᱴᱟᱲᱟᱝ ᱛᱮᱞᱟᱝ ᱥᱮᱴᱮᱨᱚᱜᱼᱟ ᱦᱳᱭ ᱦᱳᱭ ᱛᱚᱵᱮ ᱴᱷᱤᱠ ᱜᱮᱭᱟ